ᱞᱟᱦᱟᱛᱮᱫᱚ ᱡᱮᱢᱚᱱ ᱟᱭᱢᱟ ᱦᱚᱲ ᱜᱮ ᱥᱮ ᱟᱭᱢᱟ ᱦᱚᱲ ᱜᱮᱵᱚ ᱧᱮᱞᱟᱠᱟᱫᱟ ᱥᱮᱵᱚ ᱟᱸᱡᱚᱢᱟᱠᱟᱫ ᱜᱮᱭᱟ ᱢᱟᱨᱮ ᱚᱨᱮᱡ ᱦᱚᱲ ᱡᱮᱜᱩᱞᱟ ᱢᱮᱱᱟᱜ ᱠᱚᱛᱟᱵᱚᱱ ᱥᱮᱠᱚ ᱞᱟᱦᱟ ᱠᱚ ᱜᱚᱡ ᱪᱟᱞᱟᱣᱮᱱ ᱛᱟᱵᱚᱱ ᱞᱟᱦᱟᱛᱮᱫᱚ ᱡᱮᱢᱚᱱ ᱠᱮᱥᱮᱴ ᱢᱟᱫᱽᱫᱷᱚᱢ ᱛᱮ ᱥᱮ ᱨᱮᱰᱤᱭᱳ ᱢᱟᱫᱽᱫᱷᱚᱢ ᱛᱮᱜᱮ ᱥᱮ ᱰᱮᱠ ᱢᱟᱫᱽᱫᱷᱚᱢ ᱛᱮᱜᱮ ᱡᱟᱦᱟᱱᱟᱜ ᱠᱷᱚᱵᱚᱨ ᱠᱚᱵᱚ ᱟᱸᱡᱚᱢᱮᱫ ᱠᱟᱱ ᱛᱟᱦᱮᱱᱚᱜᱼᱟ ᱥᱮ ᱴᱤᱵᱤ ᱢᱟᱫᱽᱫᱷᱚᱢ ᱛᱮᱜᱮ ᱵᱚ ᱧᱮᱞᱮᱫ ᱠᱟᱱ ᱛᱟᱦᱮᱱᱚᱜᱼᱟ ᱞᱟᱦᱟ ᱨᱮᱭᱟᱜ ᱡᱩᱜᱽ ᱫᱚ ᱢᱮᱱᱠᱷᱟᱱ ᱱᱮᱛᱟᱨ ᱫᱚ ᱪᱮᱫ ᱪᱤᱠᱟᱹᱭᱮᱱᱟ ᱡᱮᱢᱚᱱ ᱢᱳᱵᱟᱭᱤᱞ ᱚᱱᱞᱟᱭᱤᱱ ᱛᱟᱨᱯᱚᱨᱮ ᱟᱭᱢᱟ ᱠᱤᱪᱷᱩ ᱦᱮᱱᱛᱮᱱ ᱨᱮᱭᱟᱜ ᱡᱤᱱᱤᱥ ᱞᱮᱯᱴᱚᱯ ᱠᱚᱢᱯᱤᱭᱩᱴᱟᱨ ᱢᱟᱫᱽᱫᱷᱚᱢ ᱛᱮ ᱱᱤᱛᱳᱜ ᱫᱚ ᱚᱱᱟᱠᱚ ᱡᱤᱱᱤᱥ ᱵᱚ ᱧᱮᱞ ᱫᱟᱲᱮᱭᱟᱜ ᱠᱟᱱᱟ ᱥᱮᱵᱚ ᱟᱸᱡᱚᱢ ᱫᱟᱲᱮᱭᱟᱜ ᱠᱟᱱᱟ ᱱᱤᱛᱳᱜ ᱫᱚ ᱚᱱᱞᱟᱭᱤᱱ ᱛᱮᱜᱮ ᱡᱚᱛᱚ ᱠᱤᱪᱷᱩ ᱵᱚ ᱧᱟᱢ ᱫᱟᱲᱮᱭᱟᱜ ᱠᱟᱱᱟ ᱡᱮᱢᱚᱱ ᱞᱟᱦᱟ ᱛᱮᱫᱚ ᱠᱷᱚᱵᱚᱨ ᱦᱚᱸ ᱨᱤᱰᱤᱭᱳ ᱢᱟᱫᱽᱫᱷᱚᱢ ᱛᱮᱵᱚ ᱟᱸᱡᱚᱢᱮᱫ ᱠᱟᱱ ᱛᱟᱦᱮᱱᱚᱜᱼᱚ ᱢᱤᱫ ᱥᱚᱢᱚᱭ ᱫᱚ ᱥᱤᱰᱤ ᱠᱮᱥᱮᱴ ᱠᱚᱛᱮ ᱦᱚᱸ ᱵᱷᱤᱰᱤᱭᱳ ᱠᱚᱵᱚ ᱧᱮᱞᱮᱫ ᱠᱟᱱ ᱛᱟᱦᱮᱱᱚᱜᱼᱟ ᱱᱤᱛᱳᱜ ᱫᱚ ᱢᱳᱵᱟᱭᱤᱞ ᱨᱮᱜᱮ ᱚᱱᱟ ᱠᱚ ᱡᱚᱛᱚ ᱠᱤᱪᱷᱩ ᱵᱚ ᱧᱮᱞ ᱧᱟᱢ ᱫᱟᱲᱮᱭᱟᱜ ᱠᱟᱱᱟ ᱥᱮᱵᱚ ᱟᱸᱡᱚᱢ ᱫᱟᱲᱮᱭᱟᱜ ᱠᱟᱱᱟ ᱥᱮᱵᱚ ᱵᱟᱰᱟᱭ ᱧᱟᱢ ᱮᱫᱟ ᱡᱮ ᱱᱚᱣᱟ ᱡᱟᱭᱜᱟ ᱨᱮ ᱱᱚᱣᱟ ᱦᱩᱭ ᱟᱠᱟᱱᱟ ᱞᱟᱦᱟ ᱛᱮᱫᱚ ᱡᱮᱢᱚᱱ ᱢᱳᱵᱟᱭᱤᱞ ᱠᱚᱦᱚᱸ ᱵᱟᱝ ᱛᱟᱦᱮᱸᱠᱟᱱᱟ ᱩᱱ ᱥᱚᱢᱚᱭ ᱪᱤᱴᱷᱤ ᱚᱞ ᱠᱟᱛᱮᱫ ᱵᱚᱠᱥᱚ ᱨᱮᱵᱚ ᱮᱢᱮᱫ ᱠᱟᱱ ᱛᱟᱦᱮᱱᱚᱜᱼᱟ ᱚᱱᱟ ᱵᱚᱠᱥ ᱠᱷᱚᱱ ᱩᱰᱩᱠ ᱠᱟᱛᱮᱫ ᱯᱤᱭᱳᱱ ᱫᱚ ᱚᱠᱚᱭᱟᱜ ᱪᱤᱴᱷᱤ ᱠᱟᱱᱟ ᱩᱱᱤ ᱴᱷᱮᱱᱼᱮ ᱤᱫᱤ ᱦᱚᱴᱚ ᱠᱟᱸᱜ ᱠᱟᱱ ᱛᱟᱦᱮᱱᱚᱜᱼᱟ ᱟᱨ ᱩᱱᱤᱭ ᱵᱟᱰᱟᱭ ᱧᱟᱢ ᱫᱡᱟᱲᱮᱭᱟᱜ ᱠᱟᱱ ᱛᱪᱟᱦᱮᱱᱚᱜᱼᱟ ᱡᱮ ᱤᱧ ᱱᱚᱸᱰᱮ ᱥᱮ ᱱᱚᱣᱟ ᱯᱟᱦᱴᱟ ᱠᱷᱚᱱ ᱤᱧ ᱢᱤᱫᱴᱮᱱ ᱠᱟᱜᱚᱡᱽ ᱦᱮᱡ ᱠᱟᱣᱫᱤᱧᱟ ᱡᱮ ᱤᱧ ᱱᱚᱣᱟ ᱡᱟᱭᱜᱟ ᱥᱮᱴᱮᱨᱚᱜ ᱦᱩᱭᱩᱜ ᱛᱤᱧᱟᱹ ᱛᱚ ᱱᱤᱛᱳᱜ ᱫᱚ ᱚᱱᱟ ᱠᱚ ᱡᱩᱜᱽ ᱫᱚ ᱚᱱᱟ ᱠᱚ ᱡᱩᱜᱽ ᱫᱚ ᱡᱚᱛᱚ ᱪᱟᱵᱟᱭᱮᱱᱟ ᱱᱤᱛᱳᱜ ᱫᱚ ᱚᱱᱟᱠᱚ ᱞᱟᱹᱭ ᱞᱮᱠᱷᱟᱱ ᱰᱤᱡᱤᱴᱟᱞ ᱡᱩᱜᱽ ᱠᱟᱱᱟ ᱢᱳᱵᱟᱭᱤᱞ ᱛᱮᱜᱮ ᱱᱤᱛᱳᱜ ᱫᱚᱵᱚ ᱪᱟᱞᱟᱣ ᱫᱟᱲᱭᱟᱜ ᱠᱟᱱᱟ ᱯᱷᱳᱱ ᱛᱮᱵᱚ ᱨᱚᱯᱚᱲ ᱫᱟᱲᱮᱭᱟᱜ ᱠᱟᱱᱟ ᱛᱚ ᱡᱚᱛᱚ ᱠᱤᱪᱷᱩ ᱱᱤᱛᱳᱜ ᱫᱚ ᱢᱳᱵᱟᱭᱤᱞ ᱜᱮᱭ ᱠᱟᱹᱢᱤᱭᱮᱫ ᱛᱟᱵᱚᱱᱟ ᱡᱟᱦᱟᱸᱠᱚ ᱢᱮᱱᱟᱠᱟᱫ ᱫᱚ ᱥᱚᱨᱠᱟᱨᱤ ᱫᱚ ᱚᱱᱞᱟᱭᱤᱱ ᱥᱟᱨᱵᱷᱤᱥ ᱡᱮᱴᱟ